ᱰᱟᱭᱵᱟᱨ ᱰᱟᱦᱟᱨ ᱨᱮ ᱜᱟᱹᱰᱤ ᱪᱟᱞᱟᱣ ᱚᱠᱛᱮ ᱠᱟᱹᱴᱤᱡ ᱮᱠᱥᱤᱰᱮᱱᱴ ᱠᱷᱟᱹᱛᱤᱨ ᱠᱟᱴᱟᱨᱮᱭ ᱵᱟᱡᱟᱣ ᱟᱠᱟᱱᱟ ᱚᱱᱟ ᱠᱷᱟᱹᱛᱤᱨᱛᱮ ᱰᱟᱭᱵᱟᱨ ᱜᱟᱹᱰᱤ ᱵᱟᱭ ᱪᱟᱹᱞᱩ ᱫᱟᱲᱮᱭᱟᱜᱼᱟ ᱚᱱᱟ ᱛᱮᱜᱮ ᱵᱟᱭ ᱦᱮᱡ ᱫᱟᱲᱮᱭᱟᱜᱼᱟ